ᱟᱵᱚᱫᱚ ᱫᱷᱚᱨᱚᱢ ᱫᱤᱯᱟᱵᱚᱞᱤ ᱟᱨ ᱫᱤᱯᱟᱵᱚᱞᱤ ᱞᱮᱠᱟᱛᱮᱫᱚ ᱟᱵᱚ ᱥᱚᱨᱦᱟᱭ ᱵᱟᱦᱟ ᱟᱨᱦᱚᱸ ᱥᱟᱠᱨᱟᱛ ᱜᱚᱢᱦᱟ ᱟᱨᱦᱚᱸ ᱵᱟᱹᱶᱰᱤ ᱟᱨᱦᱚᱸ ᱟᱭᱢᱟ ᱞᱮᱠᱟᱛᱮ ᱟᱵᱚᱣᱟᱜ ᱫᱷᱚᱨᱚᱢ ᱨᱮ ᱢᱮᱱᱟᱜᱼᱟ ᱡᱟᱜᱮ ᱟᱵᱚᱵᱚᱱ ᱪᱟᱞᱟᱣᱟ ᱟᱨ ᱚᱱᱟ ᱫᱷᱚᱨᱚᱢᱨᱮ ᱟᱹᱰᱤ ᱫᱷᱩᱢᱫᱷᱟᱢ ᱛᱮ ᱟᱵᱚ ᱵᱚᱱ ᱯᱚᱨᱚᱵᱽ ᱵᱚᱱ ᱢᱟᱱᱟᱣᱟ ᱚᱱᱟᱛᱮ ᱟᱵᱚᱣᱟᱜ ᱫᱷᱚᱨᱚᱢ ᱟᱹᱰᱤ ᱵᱮᱥ ᱫᱷᱚᱨᱚᱢ ᱡᱟᱦᱟᱸᱜᱮ ᱟᱹᱰᱤ ᱱᱟᱯᱟᱭ ᱟᱹᱰᱤ ᱪᱚᱨᱚᱠ ᱫᱷᱚᱨᱚᱢ ᱨᱮᱫᱚ ᱟᱵᱚᱣᱟᱜ ᱡᱚᱛᱚᱣᱟᱜ ᱛᱟᱵᱚᱱ ᱢᱮᱱᱟᱜᱼᱟ ᱟᱵᱚᱣᱟᱜ ᱯᱩᱡᱟᱹ ᱟᱵᱚᱣᱟᱜ ᱵᱚᱸᱜᱟ ᱵᱩᱨᱩ ᱮᱢᱟᱱ ᱛᱮᱢᱟᱱ ᱯᱟᱨᱟᱵᱽᱼᱯᱩᱱᱟᱹᱭ ᱠᱚᱨᱮ ᱦᱚᱸ ᱩᱱᱠᱩ ᱩᱱᱠᱩ ᱦᱟᱱᱛᱮ ᱟᱵᱚᱣᱟᱜ ᱫᱷᱚᱨᱚᱢ ᱫᱚ ᱱᱤᱨᱚᱲ ᱢᱮᱱᱟᱜᱼᱟ ᱟᱨ ᱩᱱᱠᱩᱣᱟᱱᱛᱮ ᱟᱵᱚᱣᱟᱜ ᱯᱟᱨᱟᱵᱽ ᱦᱚᱸ ᱚᱱᱟ ᱫᱷᱚᱨᱚᱢ ᱥᱟᱶᱛᱮᱵᱚᱱ ᱢᱟᱱᱟᱣᱮᱫᱼᱟ ᱚᱱᱟᱛᱮ ᱫᱷᱚᱨᱚᱢ ᱫᱚ ᱵᱟᱝᱵᱚᱱ ᱵᱟᱹᱜᱤᱭᱢᱟ ᱟᱨ ᱟᱵᱚᱣᱟᱜ ᱫᱷᱚᱨᱚᱢ ᱦᱚᱸ ᱟᱞᱚ ᱵᱚᱱ ᱦᱤᱲᱤᱧ ᱢᱟ ᱟᱜᱟᱢᱤ ᱟᱨᱦᱚᱸ ᱢᱟᱲᱟᱝ ᱥᱮᱫ ᱵᱚᱱ ᱞᱟᱦᱟᱭ ᱢᱟ ᱟᱵᱚᱣᱟᱜ ᱫᱷᱚᱨᱚᱢ ᱛᱟᱠᱤ ᱟᱵᱚᱣᱟᱜ ᱫᱷᱚᱨᱚᱢ ᱨᱮ ᱟᱨᱦᱚᱸ ᱦᱚᱲᱠᱚ ᱪᱮᱫᱚᱜ ᱢᱟ ᱛᱟᱠᱤ ᱱᱩᱠᱩᱣᱟᱜ ᱫᱷᱚᱨᱚᱢ ᱫᱚ ᱱᱚᱝᱠᱟ ᱢᱮᱱᱟᱜᱼᱟ ᱩᱱᱟᱹᱜ ᱱᱤᱨᱚᱲᱟ ᱦᱚᱲᱠᱚ ᱡᱟᱱᱠᱟᱨᱤ ᱦᱚᱲᱠᱚ ᱵᱟᱰᱟᱭ ᱫᱟᱲᱭᱟᱜ ᱢᱟ